ᱦᱮᱸ ᱞᱟᱹᱭ ᱢᱮ ᱚᱠᱚᱭ ᱵᱮᱱ ᱞᱟᱹᱭ ᱮᱫᱟ ᱛᱤᱱᱟᱹ ᱫᱤᱱ ᱫᱷᱚᱨᱮ ᱚᱱᱠᱟ ᱦᱩᱭᱩᱜ ᱠᱟᱱᱟ

ᱟᱨ ᱨᱩᱭᱟᱹ ᱠᱚ ᱧᱟᱢᱮᱫ ᱠᱚᱣᱟ ᱠᱤ ᱦᱮᱸ ᱛᱮᱦᱮᱧ ᱜᱟᱯᱟ ᱫᱚ ᱫᱟᱜ ᱫᱤᱱ ᱠᱟᱱᱟ ᱛᱳ ᱚᱱᱠᱟ ᱦᱩᱭᱞᱮᱱ ᱠᱷᱟᱡ ᱫᱚ ᱰᱟᱭᱨᱤᱭᱟ ᱠᱚᱦᱚᱸ ᱦᱩᱭ ᱫᱟᱲᱮᱭᱟᱜᱼᱟ ᱟᱨ ᱚᱱᱟ ᱰᱮᱝᱜᱩ ᱢᱮᱞᱮᱨᱤᱭᱟ ᱠᱩ ᱨᱳᱜ ᱠᱚ ᱢᱮᱱ ᱮᱫᱟ ᱚᱟᱱ ᱠᱚᱦᱚᱸ ᱦᱩᱭ ᱫᱟᱲᱮᱭᱟᱜᱼᱟ ᱟᱫᱚ ᱱᱤᱭᱟᱹ ᱠᱩ ᱠᱷᱚᱡ ᱢᱚᱸᱡᱽ ᱛᱟᱸᱦᱮᱱ ᱞᱟᱹᱜᱤᱫ ᱛᱮ ᱫᱚ ᱫᱟᱜ ᱠᱚ ᱛᱷᱚᱲᱟ ᱩᱨᱜᱩᱢ ᱠᱟᱛᱮ ᱧᱩᱭ ᱯᱮ ᱟᱨ ᱚᱲᱟᱜ ᱥᱩᱨ ᱠᱚᱨᱮ ᱡᱟᱦᱟ ᱠᱚᱨᱮ ᱫᱟᱜ ᱠᱚ ᱴᱚᱵᱟᱣ ᱟᱠᱟᱱ ᱠᱷᱟᱡ ᱚᱱᱟ ᱠᱚ ᱛᱷᱚᱲᱟ ᱥᱟᱯᱷᱟ ᱧᱚᱜᱯᱮ ᱚᱱᱠᱟᱱ ᱫᱟᱹᱨᱤ ᱠᱩ ᱜᱟᱡᱟᱲ ᱠᱚ ᱢᱮᱱᱟᱜ ᱠᱷᱟᱡ ᱚᱱᱟ ᱠᱚᱦᱚᱸ ᱥᱟᱯᱷᱟ ᱧᱚᱜ ᱠᱟᱜ ᱯᱮ ᱥᱤᱠᱲᱤᱡᱽ ᱠᱩᱡ ᱴᱷᱮᱡ ᱟᱞᱩᱯᱮ ᱜᱮᱨ ᱚᱪᱚᱜᱼᱟ ᱟᱨ ᱧᱤᱫᱟᱹ ᱫᱚ ᱢᱚᱥᱟᱨᱤ ᱫᱚ ᱴᱟᱜᱟᱣ ᱠᱟᱛᱮ ᱜᱮ ᱡᱟᱹᱯᱤᱫ ᱯᱮ ᱱᱤᱭᱟ ᱠᱚ ᱢᱮᱱᱴᱮᱱ ᱯᱮ ᱱᱤᱭᱟᱹ ᱠᱚᱯᱮ ᱤᱭᱟᱹ ᱤᱫᱤ ᱞᱮᱠᱷᱟᱡ ᱫᱚ ᱵᱟᱝ ᱦᱩᱭᱩᱜᱼᱟ ᱚᱱᱠᱟ ᱨᱳᱜ ᱫᱚ ᱟᱨ ᱡᱟᱦᱟᱭ ᱠᱚ ᱱᱚᱝᱠᱟ ᱯᱮ ᱧᱮᱞᱮᱫ ᱠᱚᱣᱟ ᱩᱱᱠᱩ ᱠᱚᱦᱚᱸ ᱱᱤᱭᱟᱹ ᱠᱩ ᱞᱟᱹᱭ ᱟᱠᱩᱯᱮ ᱟᱨ ᱡᱩᱫᱤ ᱯᱮ ᱢᱚᱱᱮᱭᱮᱫᱟ ᱚᱱᱠᱟ ᱠᱟᱛᱮ ᱦᱚᱸ ᱵᱟᱯᱮ ᱵᱮᱥᱚᱜ ᱠᱟᱱᱟ ᱛᱚᱵᱮ ᱱᱚᱜᱚᱭ ᱯᱨᱟᱛᱷᱳᱢᱤᱠ ᱥᱟᱥᱛᱷᱚ ᱠᱮᱱᱰᱨᱚ ᱡᱟᱦᱟ ᱢᱮᱱᱟᱜᱼᱟ ᱚᱸᱰᱮ ᱦᱮᱡ ᱠᱟᱛᱮ ᱨᱟᱱ ᱚᱱᱟ ᱵᱟᱵᱚᱛᱮ ᱧᱟᱢ ᱚᱜ ᱠᱟᱱ ᱜᱮᱭᱟ ᱚᱱᱟ ᱨᱩᱭᱟᱹ ᱨᱮᱭᱟᱜ ᱨᱟᱱ ᱠᱚ ᱤᱫᱤᱭ ᱯᱮ

ᱦᱮᱸ ᱦᱮᱸ ᱞᱚᱞᱚ ᱡᱚᱢ ᱯᱮ ᱟᱨ ᱩᱨᱜᱩᱢ ᱩᱨᱜᱩᱢ ᱫᱟᱜ ᱠᱚ ᱧᱩᱭ ᱯᱮ ᱥᱤᱠᱲᱤᱡᱽ ᱠᱚᱴᱷᱮᱱ ᱟᱞᱩᱯᱮ ᱜᱮᱨ ᱚᱪᱚᱜᱼᱟ ᱤᱱᱟᱹ ᱠᱚᱜᱮ ᱯᱟᱞᱟᱣ ᱯᱮ ᱦᱮᱸ